ᱦᱮᱸ ᱚᱵᱚᱥᱥᱳᱭ ᱟᱵᱚ ᱜᱤᱫᱽᱨᱟᱹ ᱠᱚ ᱟᱵᱚ ᱚᱵᱚᱥᱥᱚᱭ ᱥᱟᱶᱛᱟᱞᱤ ᱵᱷᱟᱥᱟ ᱪᱮᱫ ᱫᱚᱨᱠᱟᱨ ᱪᱮᱫᱟᱜ ᱥᱮ ᱟᱵᱚᱫᱚ ᱥᱟᱶᱛᱟᱞᱤ ᱵᱷᱟᱥᱟ ᱫᱚ ᱟᱭᱚᱼᱟᱲᱟᱝ ᱠᱟᱱ ᱛᱟᱵᱳᱱᱟ ᱟᱨ ᱱᱚᱣᱟ ᱵᱷᱟᱥᱟ ᱛᱮᱜᱮ ᱟᱵᱚᱫᱚ ᱟᱵᱚᱣᱟᱜ ᱠᱟᱹᱢᱤ ᱠᱚᱵᱚᱱ ᱞᱟᱦᱟ ᱤᱫᱤᱭᱟ ᱚᱞᱚᱜ ᱯᱟᱲᱦᱟᱜ ᱪᱮᱫ ᱮᱱᱮᱡ ᱥᱮᱨᱮᱧ ᱡᱚᱛᱚ ᱠᱚᱜᱮ ᱡᱚᱛᱚᱜᱮ ᱟᱵᱚᱣᱟᱜ ᱥᱟᱱᱛᱟᱞᱤ ᱵᱷᱟᱥᱟᱛᱮ ᱦᱩᱭᱩᱜ ᱡᱟᱹᱨᱩᱲ ᱠᱤᱱᱛᱩ ᱚᱱᱟᱠᱩ ᱵᱟᱝ ᱦᱩᱭᱩᱜ ᱠᱟᱱᱟ ᱵᱟᱝ ᱮᱱᱛᱮᱫ ᱵᱟᱵᱚᱱ ᱦᱩᱭ ᱦᱚᱪᱚ ᱫᱟᱲᱮᱭᱟᱜ ᱠᱟᱱᱟ ᱪᱮᱫᱟᱜ ᱥᱮ ᱱᱤᱛᱚᱜ ᱫᱚ ᱴᱷᱤᱠ ᱢᱚᱛᱚ ᱥᱟᱱᱛᱷᱟᱞᱤ ᱤᱥᱠᱩᱞ ᱠᱚᱦᱚᱸ ᱵᱟᱹᱱᱩᱜᱼᱟ ᱱᱚᱣᱟ ᱟᱞᱮᱭᱟᱜ ᱳᱭᱮᱥᱴ ᱵᱮᱝᱜᱚᱞ ᱠᱚᱨᱮ ᱟᱨ ᱠᱚᱞᱮᱡᱽ ᱦᱚᱸ ᱵᱟᱹᱱᱩᱜᱼᱟ ᱤᱥᱠᱩᱞ ᱦᱚᱸ ᱵᱟᱹᱱᱩᱜᱼᱟ ᱯᱨᱟᱭᱢᱟᱨᱤ ᱤᱥᱠᱩᱞ ᱦᱚᱸ ᱵᱟᱹᱱᱩᱜᱼᱟ ᱜᱤᱫᱽᱨᱟᱹ ᱠᱚᱫᱚ ᱚᱠᱟ ᱨᱮᱠᱚ ᱪᱮᱫᱟ ᱟᱨ ᱚᱱᱟ ᱠᱚ ᱠᱚᱠᱷᱟᱱᱟᱜ ᱛᱮ ᱱᱤᱛᱚᱝ ᱫᱚ ᱵᱟᱝᱞᱟ ᱢᱤᱰᱤᱭᱟᱢ ᱤᱥᱠᱩᱞ ᱨᱮ ᱯᱟᱲᱦᱟᱣ ᱦᱚᱪᱚ ᱡᱩᱭᱩᱜ ᱠᱟᱱᱟ ᱜᱤᱫᱽᱨᱟᱹ ᱠᱚ ᱟᱨ ᱵᱟᱝᱞᱟ ᱢᱤᱰᱤᱭᱟᱢ ᱤᱝᱞᱤᱥ ᱢᱤᱰᱤᱭᱟᱢ ᱱᱚᱣᱟ ᱠᱚ ᱤᱥᱠᱩᱞ ᱨᱮ ᱥᱮᱱ ᱠᱟᱛᱮᱫ ᱜᱤᱫᱽᱨᱟᱹ ᱠᱚᱢᱟ ᱟᱭᱢᱟ ᱜᱤᱫᱽᱨᱟᱹ ᱠᱚᱜᱮ ᱢᱟᱱᱮ ᱦᱚᱲᱛᱮ ᱵᱟᱠᱚ ᱨᱚᱲ ᱫᱟᱲᱮᱭᱟᱜ ᱠᱟᱱᱟ ᱠᱩᱞᱤ ᱠᱚᱣᱟᱢ ᱦᱚᱲᱛᱮ ᱵᱟᱠᱚ ᱵᱩᱡᱷᱟᱹᱣᱟ ᱟᱫᱚ ᱱᱚᱣᱟᱫᱚ ᱟᱹᱰᱤ ᱫᱩᱠ ᱨᱮᱱᱟᱜ ᱵᱤᱥᱚᱭ ᱟᱹᱰᱤ ᱫᱩᱠ ᱨᱮᱱᱟᱜ ᱠᱟᱛᱷᱟ ᱛᱟᱵᱚᱱ ᱟᱵᱚ ᱦᱚᱲ ᱦᱩᱭ ᱠᱟᱛᱮᱫ ᱥᱟᱱᱛᱟᱲ ᱦᱩᱭ ᱠᱟᱛᱮᱫ ᱥᱟᱱᱛᱟᱲ ᱛᱮ ᱵᱟᱵᱚᱱ ᱨᱚᱲ ᱦᱚᱪᱚ ᱫᱟᱲᱮᱭᱟᱠᱚ ᱠᱟᱱᱟ ᱜᱤᱫᱽᱨᱟᱹ ᱵᱟᱵᱚᱱ ᱪᱮᱫ ᱦᱚᱪᱚ ᱫᱟᱲᱮᱭᱟᱠᱚ ᱠᱟᱱᱟ ᱟᱫᱚ ᱮᱱᱛᱮ ᱨᱮᱦᱚᱸ ᱟᱵᱚᱣᱟᱜ ᱪᱮᱥᱴᱟ ᱪᱟᱞᱟᱜ ᱠᱟᱱᱟ ᱟᱵᱚᱣᱟᱜ ᱥᱟᱱᱛᱟᱞᱤ ᱵᱷᱟᱥᱟ ᱡᱟᱛᱮ ᱟᱵᱚ ᱛᱮᱵᱚ ᱚᱣᱟᱨ ᱨᱟᱠᱟᱵ ᱟᱨᱵᱚᱱ ᱠᱮᱴᱮᱡ ᱫᱟᱲᱮᱭᱟᱜ ᱟᱫᱚ ᱥᱟᱱᱛᱟᱞᱤ ᱵᱷᱟᱥᱟᱛᱮ ᱜᱤᱫᱽᱨᱟᱹ ᱫᱚ ᱱᱤᱛᱚᱝ ᱫᱚ ᱮᱴᱟᱜ ᱮᱴᱟᱜ ᱰᱤᱥᱴᱤᱠ ᱠᱚᱨᱮᱫᱚ ᱢᱮᱱᱟᱜ ᱜᱮᱭᱟ ᱥᱟᱱᱛᱟᱞᱤ ᱤᱥᱠᱩᱞ ᱠᱚᱞᱮᱡᱽ ᱢᱮᱱᱠᱷᱟᱱ ᱟᱞᱮᱥᱮᱫ ᱫᱚ ᱵᱟᱹᱱᱩᱜᱼᱟ ᱚᱱᱟ ᱠᱚ ᱠᱷᱚᱱᱟᱜ ᱛᱮ ᱜᱤᱫᱽᱨᱟᱹ ᱵᱟᱞᱮ ᱪᱮᱫ ᱦᱚᱪᱚ ᱫᱟᱲᱮᱭᱟᱠᱚ ᱠᱟᱱᱟ ᱢᱮᱱᱠᱷᱟᱱ ᱟᱹᱰᱤ ᱤᱪᱪᱷᱟᱹ ᱢᱮᱱᱟᱜ ᱛᱟᱞᱮᱭᱟ ᱟᱞᱮᱫᱚ ᱜᱤᱫᱽᱨᱟᱹ ᱥᱟᱱᱛᱟᱞᱤ ᱵᱷᱟᱥᱟ ᱪᱮᱫ ᱦᱚᱪᱚ ᱠᱚ ᱞᱟᱹᱜᱤᱫ ᱪᱮᱫᱟᱜ ᱥᱮ ᱱᱚᱶᱟ ᱫᱚ ᱟᱵᱚᱣᱟᱜ ᱢᱮᱫ ᱠᱟᱱ ᱛᱟᱵᱳᱱᱟ ᱪᱮᱫ ᱞᱮᱠᱟ ᱢᱮᱫ ᱵᱟᱝ ᱛᱟᱦᱮᱸ ᱞᱮᱱᱠᱷᱟᱡ ᱦᱚᱲ ᱵᱚᱱ ᱠᱟᱬᱟ ᱜᱮᱭᱟ ᱚᱱᱠᱟᱜᱮ ᱥᱟᱱᱛᱟᱞᱤ ᱵᱷᱟᱥᱟ ᱟᱵᱚᱣᱟᱜ ᱟᱹᱭᱩ ᱟᱲᱟᱝ ᱵᱟᱵᱚᱱ ᱪᱮᱫ ᱫᱟᱲᱮᱭᱟᱜ ᱠᱷᱟᱡ ᱫᱚ ᱟᱹᱰᱤ ᱫᱩᱠ ᱨᱮᱱᱟᱜ ᱠᱟᱛᱷᱷᱟ